ᱠᱷᱮᱞᱳᱰ ᱫᱚ ᱡᱚᱛᱚ ᱦᱚᱲ ᱠᱚ ᱠᱩᱥᱤᱭᱟᱜᱼᱟ ᱵᱚᱞ ᱠᱷᱮᱞᱳᱰ ᱫᱚ ᱠᱷᱮᱞᱳᱰ ᱧᱮᱞ ᱠᱟᱛᱮᱫ ᱫᱚ ᱟᱹᱰᱤ ᱦᱚᱲ ᱨᱟᱹᱥᱠᱟᱹ ᱠᱚ ᱵᱩᱡᱷᱟᱹᱣᱟ ᱠᱚ ᱚᱱᱟᱛᱮ ᱥᱟᱱᱟᱢᱜᱮ ᱠᱷᱮᱞ ᱧᱮᱞ ᱫᱚᱠᱚ ᱪᱟᱞᱟᱜᱼᱟ ᱟᱨ ᱟᱹᱛᱩ ᱴᱚᱞᱟᱨᱮ ᱠᱷᱮᱞ ᱦᱚᱪᱚ ᱞᱮᱠᱷᱟᱱ ᱫᱚ ᱡᱚᱛᱚᱦᱚᱲ ᱥᱩᱨ ᱥᱩᱯᱩᱨ ᱨᱮᱱ ᱦᱚᱲ ᱠᱚᱦᱚᱸ ᱠᱚ ᱠᱷᱮᱞᱳᱰ ᱞᱟᱹᱜᱤᱫ ᱠᱚ ᱦᱤᱡᱩᱜᱼᱟ ᱚᱱᱟᱛᱮ ᱠᱷᱮᱞ ᱤᱫᱤ ᱫᱚ ᱮᱠᱟᱞ ᱞᱟᱹᱠᱛᱤ ᱠᱟᱱᱟ ᱟᱨ ᱠᱷᱮᱞ ᱤᱫᱤ ᱞᱮᱠᱷᱟᱱ ᱦᱚᱲᱢᱚ ᱠᱚᱦᱚᱸ ᱵᱷᱟᱜᱮ ᱛᱟᱦᱮᱱᱟ ᱠᱷᱮᱞ ᱠᱷᱮᱞᱛᱮ ᱵᱷᱟᱜᱮ ᱠᱷᱮᱞᱳᱰᱤᱭᱟᱹᱢ ᱦᱩᱭ ᱞᱮᱱᱠᱷᱟᱱ ᱫᱚ ᱦᱚᱱᱚᱛ ᱠᱷᱚᱱ ᱯᱚᱱᱚᱛ ᱮᱢ ᱪᱟᱞᱟᱣ ᱫᱟᱲᱮᱭᱟᱜᱼᱟ ᱟᱨ ᱯᱚᱱᱚᱛ ᱮᱢ ᱪᱟᱞᱟᱣ ᱞᱮᱱᱠᱷᱟᱱ ᱜᱳᱴᱟ ᱫᱤᱥᱚᱢ ᱦᱚᱢ ᱫᱟᱬᱟ ᱫᱟᱲᱮᱭᱟᱜᱼᱟ ᱟᱨ ᱴᱟᱠᱟ ᱯᱩᱭᱥᱟᱹ ᱦᱚᱢ ᱨᱳᱡᱜᱟᱨ ᱫᱟᱲᱮᱭᱟᱜᱼᱟ